ᱥᱮᱨᱮᱧ ᱨᱮᱭᱟᱜ ᱦᱩᱫᱤᱥ ᱫᱚ ᱛᱟᱵᱚᱱ ᱟᱵᱚ ᱵᱚᱱ ᱥᱮᱨᱮᱧ ᱞᱮᱠᱷᱟᱱ ᱜᱤᱫᱟᱹᱨ ᱯᱤᱫᱟᱹᱨ ᱠᱚᱠᱚ ᱪᱮᱫᱟ ᱡᱟᱦᱟᱸ ᱞᱮᱠᱟ ᱵᱟᱦᱟ ᱥᱮᱨᱮᱧ ᱥᱚᱦᱨᱟᱭ ᱥᱮᱨᱮᱧ ᱡᱩᱫᱤ ᱵᱟᱵᱚᱱ ᱪᱮᱫ ᱟᱠᱚᱣᱟ ᱮᱱᱠᱷᱟᱱ ᱚᱱᱟ ᱵᱟᱦᱟ ᱯᱚᱨᱚᱵᱽ ᱪᱮᱠᱟ ᱠᱚ ᱢᱟᱱᱟᱣᱟ ᱟᱨ ᱥᱚᱦᱨᱟᱭ ᱯᱚᱨᱚᱵᱽ ᱦᱚᱸ ᱪᱮᱠᱟᱹ ᱠᱚ ᱢᱟᱱᱟᱣᱟ ᱥᱚᱦᱨᱟᱭ ᱥᱮᱨᱮᱧ ᱵᱟᱠᱚ ᱵᱟᱲᱟᱭ ᱠᱷᱟᱱ ᱪᱮᱫ ᱞᱮᱠᱟ ᱵᱚᱸᱜᱟ ᱵᱩᱨᱩ ᱠᱚ ᱩᱸᱢᱡᱷᱟᱹᱣ ᱠᱚᱛᱮ ᱟᱵᱚᱨᱮᱱ ᱞᱟᱹᱪᱷᱢᱤ ᱠᱚ ᱢᱟᱱᱮ ᱰᱟᱹᱝᱨᱤ ᱠᱟᱰᱟ ᱠᱚ ᱪᱮᱠᱟᱹᱵᱚᱱ ᱠᱷᱟᱹᱲ ᱠᱚᱣᱟ ᱚᱱᱟ ᱦᱤᱥᱟᱹᱵ ᱛᱮ ᱱᱚᱣᱟ ᱥᱚᱦᱨᱟᱭ ᱨᱮ ᱥᱚᱦᱨᱟᱭ ᱥᱮᱨᱮᱧ ᱵᱚᱱ ᱠᱚ ᱵᱟᱰᱟᱭ ᱞᱮᱠᱷᱟᱱ ᱜᱤᱫᱽᱨᱟᱹ ᱯᱤᱫᱽᱨᱟᱹ ᱛᱟᱵᱚᱱ ᱡᱟᱦᱟᱸ ᱦᱤᱞᱳᱜ ᱟᱵᱚ ᱵᱟᱝ ᱠᱟᱛᱮ ᱢᱟᱱᱮ ᱟᱠᱚ ᱵᱮᱥ ᱛᱮ ᱱᱚᱣᱟ ᱯᱚᱨᱚᱵᱽ ᱠᱚ ᱢᱟᱱᱟᱣᱟ ᱟᱨ ᱠᱚ ᱠᱷᱟᱹᱲ ᱠᱚᱣᱟ ᱠᱚ ᱰᱟᱹᱝᱨᱤ ᱠᱟᱰᱟ ᱛᱟᱵᱚᱱ ᱪᱮᱦᱨᱟ ᱛᱮ ᱚᱱᱟ ᱥᱮᱨᱮᱧ ᱛᱮᱜᱮ ᱠᱚ ᱵᱚᱞᱚᱱᱟ ᱵᱟᱦᱟ ᱨᱮᱦᱚᱸ ᱵᱟᱦᱟ ᱡᱩᱫᱤ ᱵᱟᱵᱚ ᱥᱮᱨᱮᱧᱟ ᱮᱱᱠᱷᱟᱱ ᱟᱵᱚᱨᱮᱱ ᱵᱚᱸᱜᱟ ᱵᱩᱨᱩ ᱵᱟᱝ ᱠᱚ ᱠᱩᱥᱤᱜᱼᱟ ᱚᱱᱟ ᱞᱟᱹᱜᱤᱫ ᱛᱮ ᱥᱮᱨᱮᱧ ᱫᱚ ᱱᱩᱠᱩᱭᱟᱜ ᱤᱫᱤ ᱛᱮᱜᱮ ᱥᱮᱨᱮᱧ ᱫᱚᱵᱚᱱ ᱥᱮᱨᱮᱧᱟ ᱟᱨ ᱥᱮᱨᱮᱧ ᱠᱚ ᱱᱩᱠᱩ ᱟᱵᱚᱨᱮᱱ ᱜᱤᱫᱽᱨᱟᱹ ᱯᱤᱫᱽᱨᱟᱹ ᱠᱚ ᱟᱨ ᱵᱟᱝᱠᱷᱟᱱ ᱟᱠᱚᱨᱮᱱ ᱜᱤᱫᱽᱨᱟᱹ ᱯᱤᱫᱽᱨᱟᱹ ᱠᱚ ᱢᱟᱱᱮ ᱠᱚ ᱞᱟᱹᱭ ᱚᱴᱚ ᱟᱠᱚᱣᱟᱠᱚ ᱪᱮᱫ ᱚᱴᱚ ᱟᱠᱚᱣᱟᱠᱚ ᱛᱚᱵᱮ ᱮᱱᱟᱝᱜᱮ ᱵᱟᱦᱟ ᱦᱚᱸᱠᱚ ᱵᱟᱝ ᱵᱚᱸᱜᱟ ᱫᱟᱲᱮᱭᱟᱜᱼᱟ ᱟᱨ ᱛᱚᱵᱮ ᱮᱱᱟᱝ ᱜᱮ ᱟᱛᱳ ᱴᱚᱞᱟ ᱨᱮ ᱱᱟᱯᱟᱭ ᱦᱚᱸᱠᱚ ᱛᱟᱦᱮᱱᱟ ᱚᱱᱟ ᱤᱫᱤ ᱛᱮ ᱥᱮᱨᱮᱧ ᱠᱚᱫᱚ ᱵᱚᱱ ᱞᱟᱹᱭ ᱦᱚᱴᱚ ᱟᱫ ᱠᱚᱣᱟ ᱥᱮᱨᱮᱧ ᱨᱮᱜᱮ ᱢᱟᱱᱮ ᱵᱚᱸᱜᱟ ᱵᱩᱨᱩ ᱛᱟᱵᱚᱱ ᱢᱮᱱᱟᱜ ᱠᱚᱣᱟ ᱟᱨ ᱵᱟᱯᱞᱟ ᱵᱤᱦᱟᱹ ᱦᱩᱭᱩᱜ ᱠᱟᱱᱟ ᱵᱟᱯᱞᱟ ᱵᱤᱦᱟᱹ ᱪᱤᱠᱟᱹᱛᱮᱠᱚ ᱵᱟᱯᱞᱟ ᱵᱤᱦᱟᱹᱜᱼᱟ ᱡᱩᱫᱤ ᱵᱟᱠᱚ ᱮᱱᱮᱡ ᱥᱮᱨᱮᱧᱟ ᱫᱚᱝ ᱵᱟᱠᱚ ᱥᱮᱨᱮᱧᱟ ᱮᱱᱠᱷᱟᱱ ᱵᱟᱯᱞᱟ ᱵᱤᱦᱟᱹ ᱞᱮᱠᱟ ᱵᱟᱭ ᱵᱩᱡᱷᱟᱹᱜᱼᱟ ᱚᱱᱟ ᱫᱚ ᱢᱟᱱᱮ ᱜᱩᱡᱩᱜ ᱚᱲᱟᱜ ᱞᱮᱠᱟ ᱜᱮ ᱪᱷᱟᱹᱴᱭᱟᱹᱨ ᱚᱲᱟᱜ ᱞᱮᱠᱟ ᱫᱚ ᱵᱟᱠᱚ ᱠᱟᱹᱢᱤᱭᱟ ᱵᱟᱯᱞᱟ ᱨᱮᱫᱚ ᱵᱟᱯᱞᱟ ᱥᱮᱨᱮᱧ ᱦᱳᱱᱟ ᱪᱟᱦᱤᱭᱮ ᱚᱡᱚᱜ ᱱᱟᱹᱠᱤᱡ ᱠᱤᱱᱟ ᱠᱚ ᱟᱭᱚ ᱵᱟᱵᱟ ᱟᱨ ᱠᱩᱲᱤ ᱠᱚᱲᱟ ᱠᱤᱱ ᱡᱟᱦᱟᱸᱭ ᱵᱚ ᱵᱟᱯᱞᱟ ᱠᱤᱱᱟ ᱵᱟᱦᱟ ᱥᱚᱣᱟᱭ ᱠᱤᱱᱟ ᱵᱚᱱ ᱩᱱ ᱡᱚᱠᱷᱚᱱ ᱢᱟᱱᱮ ᱚᱱᱟ ᱥᱮᱨᱮᱧ ᱦᱩᱭᱩᱜᱼᱟ ᱚᱱᱟ ᱦᱚᱸᱠᱚ ᱪᱮᱫ ᱫᱚᱨᱠᱟᱨᱟ ᱜᱤᱫᱟᱹᱨ ᱯᱤᱫᱟᱹᱨ ᱠᱚ ᱟᱵᱚ ᱵᱟᱝ ᱛᱟᱦᱮᱸ ᱡᱚᱠᱷᱚᱱ ᱩᱱᱠᱩ ᱚᱱᱟ ᱠᱚ ᱠᱚᱨᱟᱣᱟ ᱟᱨ ᱢᱟᱱᱮ ᱚᱱᱟ ᱯᱚᱨᱮ ᱠᱚ ᱩᱰᱩᱠᱚᱜᱼᱟ ᱮᱱᱮᱡ ᱥᱮᱨᱮᱧᱟᱠᱚ ᱩᱱ ᱡᱚᱠᱷᱚᱱ ᱦᱚᱸ ᱚᱱᱟ ᱥᱮᱨᱮᱧ ᱦᱚᱸ ᱫᱚᱨᱠᱟᱨᱟ ᱫᱚᱝ ᱥᱮᱨᱮᱧ ᱦᱚᱸ ᱚᱱᱟ ᱤᱫᱤ ᱛᱮ ᱱᱚᱣᱟ ᱥᱮᱨᱮᱧ ᱫᱚ ᱵᱟᱵᱚᱱ ᱢᱟᱞᱚᱴᱟ ᱟᱨ ᱢᱚᱱᱮ ᱨᱮᱦᱚᱸ ᱨᱟᱹᱥᱠᱟᱹ ᱦᱚᱸ ᱵᱩᱡᱷᱟᱹᱣᱜᱼᱟ ᱯᱷᱨᱮᱥ ᱦᱚᱸ ᱵᱩᱡᱷᱟᱹᱣᱜᱼᱟ ᱱᱚᱣᱟ ᱥᱮᱨᱮᱧ ᱧᱚᱜ ᱞᱮᱠᱷᱟᱱ ᱠᱚ ᱜᱤᱫᱟᱹᱨ ᱯᱤᱫᱟᱹᱨ ᱠᱚᱦᱚᱸ ᱟᱨ ᱟᱵᱚᱨᱮᱱ ᱦᱚᱸ ᱚᱱᱟ ᱥᱟᱶ ᱛᱮᱜᱮ ᱵᱚᱸᱜᱟ ᱵᱩᱨᱩ ᱦᱚᱸ ᱢᱮᱱᱟᱜ ᱠᱚᱜᱮᱭᱟ ᱫᱚᱝ ᱨᱮᱫᱚ ᱚᱱᱟ ᱤᱫᱤ ᱛᱮᱜᱮ ᱫᱚᱝ ᱜᱮᱠᱚ ᱥᱮᱨᱮᱧᱟ ᱠᱷᱟᱹᱞᱤ ᱡᱚᱠᱷᱚᱱ ᱫᱚ ᱵᱟᱠᱚ ᱥᱮᱨᱮᱧᱟ ᱩᱱ ᱡᱚᱠᱷᱚᱱ ᱦᱚᱸ ᱵᱟᱦᱟ ᱥᱤᱸᱫᱩᱨ ᱫᱷᱩᱲᱤ ᱛᱟᱹᱠᱤᱱ ᱧᱩᱨᱩᱜ ᱠᱟᱱᱟ ᱢᱟᱱᱮ ᱚᱱᱟ ᱞᱟᱹᱜᱤᱫ ᱛᱮ ᱱᱚᱣᱟ ᱫᱚ ᱚᱱᱟ ᱫᱚᱠᱚ ᱥᱮᱨᱮᱧ ᱜᱮᱭᱟ ᱚᱱᱟ ᱤᱫᱤ ᱛᱮᱜᱮ ᱥᱮᱨᱮᱧ ᱫᱚ ᱦᱩᱭᱩᱜ ᱛᱟᱵᱚᱱᱟ